ᱤᱧ ᱢᱤᱫᱴᱮᱡ ᱛᱤᱨᱭᱳ ᱥᱮ ᱟᱭᱢᱟ ᱛᱤᱨᱭᱳᱧ ᱵᱮᱱᱟᱣᱫᱟ ᱚᱱᱟ ᱛᱤᱨᱭᱳ ᱯᱨᱚᱛᱷᱚᱢ ᱨᱮᱫᱚ ᱤᱧᱫᱚ ᱠᱟᱹᱴᱟᱹᱨᱤ ᱥᱮ ᱟᱹᱨᱤ ᱟᱛᱮᱧ ᱥᱮᱱ ᱮᱱᱟ ᱟᱞᱮᱭᱟᱜ ᱢᱟᱫ ᱡᱷᱟᱲ ᱢᱟᱫ ᱡᱷᱟᱲ ᱨᱮ ᱥᱮᱱ ᱠᱟᱛᱮᱫ ᱞᱟᱹᱴᱩ ᱢᱚᱴᱟ ᱢᱟᱪᱷᱟ ᱠᱷᱚᱞ ᱢᱟᱪᱷᱟ ᱧᱮᱞᱛᱮ ᱢᱤᱫᱴᱟᱱ ᱢᱟᱫ ᱤᱧ ᱢᱟᱜ ᱠᱮᱫᱟ ᱚᱱᱟ ᱢᱟᱫ ᱢᱟᱜ ᱠᱟᱛᱮᱫ ᱯᱨᱚᱛᱷᱚᱢ ᱨᱮᱧ ᱥᱟᱭᱤᱡ ᱠᱮᱫᱟ ᱢᱟᱱᱮ ᱛᱤᱨᱭᱳ ᱨᱮᱭᱟᱜ ᱢᱟᱯ ᱡᱳᱜ ᱛᱤᱱ ᱛᱩᱨᱡᱽ ᱦᱩᱭᱩᱜᱼᱟ ᱩᱱ ᱛᱩᱨᱩᱡᱽ ᱤᱧ ᱥᱟᱹᱭᱤᱡ ᱠᱮᱫᱟ ᱥᱟᱹᱭᱤᱡ ᱠᱟᱛᱮᱫ ᱟᱹᱰᱤ ᱢᱚᱸᱡᱽ ᱤᱧ ᱟᱹᱵᱩᱠ ᱥᱟᱯᱷᱟ ᱠᱮᱫᱟ ᱟᱹᱵᱩᱠ ᱥᱟᱯᱷᱟ ᱠᱟᱛᱮᱫ ᱥᱤᱛᱩᱝ ᱨᱤᱧ ᱛᱟᱥᱮ ᱨᱚᱦᱚᱲ ᱠᱮᱫᱟ ᱛᱟᱥᱮ ᱨᱚᱦᱚᱲ ᱠᱟᱛᱮᱫ ᱚᱱᱟᱫᱩᱧ ᱵᱷᱩᱜᱟᱜᱟ ᱡᱚᱠᱷᱚᱱᱤᱧ ᱵᱷᱩᱜᱟᱹᱜᱟ ᱚᱱᱟ ᱢᱤᱫ ᱞᱟᱭᱤᱱᱛᱮ ᱵᱷᱩᱜᱟᱹᱜ ᱦᱩᱭᱩᱜᱼᱟ ᱢᱤᱫ ᱞᱟᱭᱤᱱ ᱛᱮ ᱵᱷᱩᱜᱟᱹᱜ ᱦᱩᱭᱩᱜᱼᱟ ᱟᱨ ᱢᱤᱫ ᱢᱟᱯ ᱵᱷᱩᱜᱟᱹᱜ ᱦᱩᱭᱩᱜᱼᱟ ᱚᱱᱟᱫᱚ ᱢᱟᱱᱮ ᱚᱱᱟ ᱢᱟᱯ ᱨᱮᱭᱟᱜ ᱨᱚᱰ ᱢᱤᱫᱴᱮᱡ ᱡᱟᱛᱮ ᱚᱱᱟ ᱵᱷᱩᱜᱟᱹᱜ ᱟᱹᱧ ᱚᱱᱟ ᱵᱷᱩᱜᱟᱹᱜ ᱡᱟᱛᱮ ᱢᱤᱫ ᱢᱟᱯ ᱦᱩᱭᱩᱜ ᱚᱱᱟ ᱢᱤᱫᱴᱮᱡ ᱟᱹᱰᱤ ᱢᱚᱸᱡᱽ ᱥᱟᱯᱟ ᱡᱟᱛᱮ ᱤᱭᱟᱹ ᱠᱷᱚᱪᱟ ᱠᱷᱚᱪᱟ ᱵᱟᱝ ᱛᱟᱦᱮᱱ ᱢᱟᱱᱮ ᱥᱟᱯᱟ ᱯᱮᱞᱮᱱ ᱨᱚᱰ ᱞᱚᱞᱚ ᱠᱟᱛᱮᱫ ᱚᱱᱟ ᱞᱚᱞᱚ ᱞᱟᱹᱜᱤᱫ ᱛᱮ ᱜᱚᱭᱴᱷᱟ ᱠᱤᱢᱵᱟ ᱠᱟᱴᱷᱦᱚᱸ ᱞᱟᱜᱟᱜᱼᱟ ᱚᱱᱟ ᱠᱟᱴᱷ ᱠᱚ ᱠᱟᱴᱷ ᱠᱚ ᱡᱩᱞ ᱠᱟᱛᱮᱫ ᱚᱱᱟᱧ ᱞᱚᱞᱚᱭᱟ ᱞᱚᱞᱚ ᱠᱟᱛᱮᱫ ᱟᱫᱚᱧ ᱵᱷᱩᱜᱟᱹᱜᱟ ᱵᱷᱩᱜᱟᱹᱜ ᱠᱟᱛᱮᱫ ᱟᱹᱰᱤ ᱢᱚᱸᱡᱽ ᱤᱧ ᱥᱟᱯᱷᱟ ᱠᱮᱫᱼᱜᱮ ᱥᱟᱯᱷᱟ ᱠᱟᱛᱮᱫ ᱟᱹᱰᱤ ᱢᱚᱸᱡᱽ ᱤᱧ ᱯᱟᱹᱞᱤᱥᱟ ᱯᱟᱹᱞᱤᱥ ᱞᱟᱹᱜᱤᱫ ᱛᱮ ᱢᱤᱫᱴᱮᱱ ᱥᱩᱱᱩᱢ ᱧᱟᱢᱚᱜᱼᱟ ᱚᱱᱟ ᱥᱩᱱᱩᱢ ᱥᱩᱱᱩᱢ ᱛᱮ ᱯᱟᱹᱞᱤᱥ ᱥᱟᱯᱷᱟ ᱦᱩᱭᱩᱜᱼᱟ ᱠᱟᱜᱚᱡᱽ ᱥᱤᱨᱤᱡ ᱠᱟᱜᱚᱡ ᱛᱟᱦᱮᱱᱟ ᱚᱱᱟ ᱠᱟᱜᱚᱡ ᱛᱮ ᱟᱹᱰᱤ ᱢᱚᱸᱡᱽ ᱜᱟᱥᱟᱣ ᱥᱚᱢᱟᱱ ᱦᱩᱭᱩᱜᱼᱟ ᱛᱟᱨᱯᱚᱨ ᱥᱤᱛᱩᱝ ᱨᱮ ᱫᱚᱦᱚ ᱠᱟᱜ ᱦᱩᱭᱩᱜᱼᱟ ᱡᱟᱛᱮ ᱚᱱᱟ ᱟᱹᱰᱤ ᱢᱚᱸᱡᱽ ᱨᱚᱦᱚᱲᱚᱜ ᱟᱨ ᱥᱩᱱᱩᱢᱛᱮ ᱟᱹᱰᱤ ᱢᱚᱸᱡᱽ ᱥᱟᱯᱟ ᱥᱟᱯᱷᱤ ᱢᱟᱱᱮ ᱚᱨᱚᱝ ᱞᱮᱠᱷᱟᱱ ᱜᱮ ᱡᱟᱛᱮ ᱟᱹᱰᱤ ᱢᱚᱸᱡᱽ ᱥᱟᱰᱮ ᱚᱱᱠᱟᱱᱟᱜ ᱵᱮᱵᱚᱥᱛᱷᱟᱧ ᱦᱟᱛᱟᱣᱟ